ᱱᱚᱣᱟ ᱟᱞᱮ ᱥᱩᱨ ᱨᱮ ᱢᱮᱱᱟᱜᱼᱟ ᱱᱟᱜ ᱢᱚᱭᱩᱨᱵᱷᱚᱧᱡᱽ ᱤᱭᱟᱹ ᱨᱮᱜᱮ ᱥᱩᱞᱟᱹᱭᱯᱟᱲ ᱰᱮᱢ ᱥᱩᱞᱟᱹᱭᱯᱟᱲ ᱰᱮᱢ ᱨᱮ ᱱᱚᱝᱠᱟ ᱦᱚᱲ ᱠᱚ ᱦᱤᱡᱩᱜᱼᱟ

ᱟᱹᱰᱤ ᱡᱳᱨ ᱦᱚᱲ ᱟᱵᱚ ᱱᱚᱣᱟ ᱮᱞᱟᱠᱟᱨᱮᱱ ᱫᱚ ᱚᱱᱠᱟ ᱵᱟᱭ ᱵᱷᱤᱲᱚᱜᱼᱟ ᱥᱩᱞᱟᱹᱭᱯᱟᱲ ᱰᱮᱢ ᱜᱚᱢᱦᱟ ᱯᱚᱨᱚᱵᱽ ᱫᱚᱥᱟᱨ ᱦᱤᱞᱳᱜ ᱦᱩᱭᱩᱜᱼᱟ ᱚᱱᱠᱟ ᱡᱳᱨ ᱠᱚ ᱵᱷᱤᱲᱚᱜᱼᱟ ᱦᱚᱲ ᱚᱱᱟ ᱰᱮᱢ ᱨᱮᱢᱟ ᱵᱟᱠᱚ ᱥᱟᱵᱼᱟ ᱪᱤᱠᱟᱹᱛᱮ ᱚᱸᱰᱮ ᱟᱹᱰᱤ ᱜᱟᱱ ᱧᱮᱞ ᱡᱚᱝ ᱞᱟᱹᱜᱤᱫ ᱪᱮᱦᱨᱟ ᱢᱮᱱᱟᱜᱼᱟ ᱢᱟᱱᱮ ᱯᱟᱨᱠ ᱠᱚ ᱢᱮᱱᱟᱜᱼᱟ ᱰᱮᱢ ᱦᱚᱸ ᱵᱚᱪᱷᱚᱨ ᱨᱮ ᱰᱮᱢ ᱧᱮᱞ ᱧᱩᱛᱩᱢ ᱛᱮ ᱟᱨ ᱤᱱᱟᱹ ᱢᱩᱫᱽᱨᱮ ᱠᱟᱹᱢᱤ ᱠᱚ ᱱᱚᱝᱠᱟ ᱜᱚᱢᱦᱟ ᱯᱚᱨᱚᱵᱽ ᱪᱷᱩᱴᱤ ᱠᱚᱜᱼᱟ ᱯᱚᱨᱚᱵᱽ ᱠᱚᱜᱼᱟ ᱥᱮᱵᱚᱱ ᱪᱷᱩᱴᱤ ᱵᱟᱲᱟ ᱠᱚᱜᱼᱟ ᱟᱵᱚ ᱜᱚᱴᱟ ᱮᱨᱤᱭᱟ ᱨᱮᱱᱠᱚ ᱦᱤᱡᱩᱜ ᱚᱵᱚᱥᱥᱚ ᱚᱸᱰᱮ ᱦᱚᱸ ᱟᱹᱰᱤ ᱡᱳᱨ ᱵᱷᱤᱲᱚᱜᱼᱟ ᱛᱚ ᱩᱱᱟᱹᱜ ᱵᱷᱤᱲᱚᱜᱼᱟ ᱢᱟᱱᱮ ᱨᱟᱥᱛᱟ ᱛᱮᱦᱚᱸ ᱵᱟᱢ ᱥᱮᱱ ᱨᱩᱣᱟᱹᱲ ᱫᱟᱲᱮᱭᱟᱜᱼᱟ ᱩᱱᱟᱹᱜ ᱡᱳᱨ ᱟᱨᱚ ᱨᱟᱹᱥᱠᱟᱹ ᱵᱩᱡᱷᱟᱹᱜᱼᱟ ᱢᱟᱱᱮ ᱦᱚᱲ ᱠᱚ ᱥᱟᱞᱟᱜ ᱧᱮᱯᱮᱞᱚᱜ ᱦᱚᱸ ᱦᱚᱲ ᱠᱚ ᱦᱤᱡᱩᱜ ᱠᱟᱱᱟ ᱢᱟᱱᱮ ᱫᱮᱞᱟ ᱵᱚᱱ ᱪᱟᱞᱟᱜᱼᱟ ᱟᱵᱚ ᱯᱟᱠᱟ ᱯᱟᱠᱤ ᱦᱚᱲ ᱢᱟᱞᱮ ᱢᱮᱱ ᱜᱮᱭᱟ ᱫᱮᱞᱟ ᱦᱚᱲ ᱠᱚ ᱦᱤᱡᱩᱜ ᱠᱟᱱᱟ ᱫᱟᱬᱟᱱ ᱵᱚᱱ ᱪᱟᱞᱟᱜᱼᱟ ᱚᱱᱟ ᱤᱫᱤᱛᱮ ᱟᱞᱮ ᱦᱚᱸᱞᱮ ᱪᱟᱞᱟᱜᱼᱟ ᱛᱟᱺᱦᱩ ᱨᱟᱹᱥᱠᱟᱹ ᱵᱩᱡᱷᱟᱹᱜᱼᱟ